ᱦᱮᱸ ᱤᱧ ᱜᱳᱯᱟᱞᱱᱚᱜᱚᱨ ᱠᱷᱚᱡ ᱤᱧ ᱞᱟᱹᱭ ᱮᱫᱟ ᱨᱩᱥᱤᱠ ᱠᱤᱥᱠᱩ ᱳᱟᱫᱚ ᱥᱟᱢᱱᱮ ᱪᱟᱥ ᱠᱳ ᱦᱤᱡᱩᱜ ᱠᱟᱱᱟ ᱛᱳ ᱪᱟᱥ ᱠᱳ ᱦᱤᱡᱩᱜ ᱠᱟᱱᱟ ᱟᱫᱚ ᱴᱟᱠᱟ ᱯᱚᱭᱥᱟ ᱠᱚᱸᱦᱚᱸ ᱦᱚᱨᱚ ᱰᱚᱨᱚ ᱪᱟᱵᱟ ᱟᱠᱟᱱᱟ ᱟᱫᱚ ᱚᱱᱟᱜᱮᱤᱧ ᱢᱚᱱᱮᱭᱮᱫᱟ ᱡᱮ ᱟᱢᱟᱜ ᱵᱮᱝᱠ ᱠᱷᱚᱡ ᱟᱢᱟᱜ ᱵᱮᱝᱠ ᱠᱷᱚᱡ ᱡᱩᱫᱤ ᱠᱤᱪᱷᱩ ᱛᱷᱚᱲᱟ ᱞᱳᱱ ᱠᱚᱢ ᱮᱢᱟᱤᱧ ᱠᱷᱟᱡ ᱠᱷᱩᱵ ᱵᱷᱟᱜᱤ ᱠᱚᱜᱼᱟ ᱛᱟᱦᱚᱞᱮ ᱪᱟᱥ ᱠᱚ ᱴᱷᱤᱠ ᱢᱚᱛᱚᱤᱧ ᱠᱚᱨᱟᱣ ᱫᱟᱲᱮ ᱠᱮᱭᱟ ᱟᱨᱠᱤ ᱚᱱᱟᱜᱤᱧ ᱠᱷᱚᱡᱚᱜ ᱠᱟᱱ ᱛᱟᱸᱦᱮᱱᱟ ᱦᱮᱸ ᱪᱟᱥ ᱞᱟᱹᱜᱤᱛᱮ ᱟᱨᱠᱤ ᱥᱟᱢᱱᱮ ᱛᱳ ᱪᱟᱥ ᱦᱤᱡᱩᱜ ᱠᱟᱱᱟ ᱟᱫᱚ ᱪᱟᱥ ᱠᱚᱨᱮᱛᱚ ᱠᱷᱚᱨᱚᱪ ᱦᱮᱱᱟᱜᱼᱟ ᱯᱨᱚᱪᱚᱱᱰᱚ ᱟᱫᱚ ᱤᱧᱦᱚᱸ ᱤᱧᱦᱚᱸ ᱴᱟᱠᱟ ᱯᱚᱭᱥᱟ ᱛᱮ ᱛᱷᱚᱲᱟᱤᱧ ᱟᱹᱰᱤᱟᱴ ᱤᱧ ᱚᱥᱩᱵᱤᱫᱟ ᱟᱠᱟᱱᱟ ᱟᱫᱚ ᱚᱱᱟᱜᱮᱤᱧ ᱢᱮᱱᱮᱫ ᱛᱟᱸᱦᱮᱱᱟ ᱡᱩᱫᱤ ᱡᱟᱜᱮ ᱴᱟᱠᱟ ᱚᱱᱟ ᱵᱮᱝᱠ ᱠᱷᱚᱡ ᱡᱩᱫᱤᱮᱢ ᱮᱢᱟᱧ ᱠᱷᱟᱱ ᱛᱟᱦᱚᱞᱮ ᱠᱷᱩᱵᱤᱧ ᱵᱷᱟᱹᱜᱤ ᱠᱚᱜᱼᱟ ᱟᱨᱠᱤ ᱴᱷᱤᱠ ᱢᱚᱛᱚᱤᱧ ᱪᱟᱥ ᱫᱟᱲᱮ ᱠᱮᱭᱟ

ᱚ ᱟᱪᱪᱷᱟ ᱟᱪᱪᱷᱟ ᱴᱷᱤᱠ ᱜᱮᱭᱟ ᱵᱮᱝᱠ ᱛᱮᱜᱮᱤᱧ ᱪᱟᱞᱟᱜᱼᱟ ᱡᱮ ᱠᱟᱜᱚᱡ ᱯᱚᱛᱨᱚ ᱠᱚ ᱥᱟᱵᱢᱤᱴ ᱦᱩᱭᱩᱜ ᱠᱷᱟᱡ ᱤᱧ ᱥᱟᱵᱢᱤᱴᱟ ᱚᱱᱟ ᱛᱮᱫᱚ ᱠᱚᱱᱳ ᱚᱥᱩᱵᱤᱛᱟ ᱵᱟ ᱱᱩᱜᱼᱟ ᱥᱚᱨᱠᱟᱨ ᱱᱤᱭᱟᱹ ᱠᱷᱟᱛᱤᱨᱮ ᱡᱩᱫᱤ ᱤᱧᱮᱢ ᱥᱟᱦᱟᱡᱡᱚ ᱞᱤᱧ ᱠᱷᱟᱡ ᱮᱱᱛᱮ ᱵᱮᱝᱠ ᱠᱷᱚᱡ ᱛᱟᱦᱚᱞᱮ ᱤᱧ ᱦᱚᱸ ᱪᱟᱥ ᱵᱟᱥ ᱠᱚ ᱪᱟᱥ ᱵᱟᱥ ᱠᱚ ᱴᱷᱤᱠᱤᱧ ᱠᱚᱨᱟᱣ ᱫᱟᱲᱮ ᱠᱮᱭᱟ ᱦᱮᱸ ᱟᱪᱪᱷᱟ ᱧᱟᱢᱚᱜ ᱜᱮᱭᱟ

ᱟᱪᱪᱷᱟ ᱟ ᱪᱪᱷᱟ ᱟᱪᱪᱷᱟ ᱟᱪᱪᱷᱟ ᱟᱪᱪᱷᱟ

ᱦᱮᱸ ᱚᱱᱟ ᱛᱮᱜᱮ ᱛᱳ ᱤᱧᱦᱚᱸᱧ ᱢᱮᱱ ᱮᱫᱟ ᱚᱱᱮᱠ ᱴᱟᱠᱟ ᱯᱚᱭᱥᱟ ᱨᱮᱭᱟᱜ ᱠᱷᱚᱨᱚᱡ ᱨᱮᱭᱟᱜ ᱵᱮᱯᱟᱨ ᱢᱮᱱᱟᱜᱼᱟ ᱛᱳ

ᱚᱱᱟᱜᱮ ᱪᱮᱫ ᱞᱮᱠᱟ ᱚᱱᱟ ᱚᱱᱟ ᱜᱮ ᱪᱮᱫ ᱞᱮᱠᱟ ᱠᱟᱛᱮ ᱢᱟᱱᱮ ᱠᱟᱜᱚᱡ ᱯᱚᱛᱨᱚ ᱠᱚ ᱪᱮᱫ ᱞᱮᱠᱟ ᱠᱟᱛᱤᱧ ᱥᱟᱵᱢᱤᱴ ᱞᱮᱠᱷᱟᱡ ᱪᱮᱫ ᱞᱮᱠᱟᱛᱮ ᱧᱟᱢ ᱠᱮᱭᱟ ᱚᱱᱮ ᱚᱱᱟᱜᱮ ᱟᱨᱠᱤ ᱟᱪᱪᱷᱟ ᱴᱷᱤᱠ ᱜᱮᱭᱟ ᱦᱮᱸ

ᱟᱪᱪᱷᱟ

ᱟᱪᱪᱷᱟ ᱟᱪᱪᱷᱟ

ᱟᱪᱪᱷᱟ

ᱟᱪᱪᱷᱟ ᱦᱮᱸ ᱚᱱᱟᱠᱚᱧ ᱠᱟᱹᱢᱤ ᱞᱮᱠᱷᱟᱡ ᱜᱮ ᱴᱷᱤᱠᱚᱜ ᱟᱛᱚ ᱟᱪᱪᱷᱟ ᱟᱪᱪᱷᱟ ᱚ ᱟᱪᱪᱷᱟ ᱟᱪᱪᱷᱟ ᱦᱮᱸ ᱠᱷᱩᱵ ᱱᱟᱯᱟᱭ ᱠᱷᱩᱵ ᱱᱟᱯᱟᱭ ᱦᱮᱸ ᱱᱤᱭᱟᱹᱜᱤᱧ ᱢᱮᱱᱮᱫ ᱛᱟᱦᱮᱸᱱᱟ ᱟᱹᱰᱤ ᱡᱩᱠᱛᱤ ᱟᱹᱰᱤ ᱡᱩᱠᱛᱤ ᱨᱮᱱᱟᱜ ᱮᱢ ᱢᱮᱛᱟᱫᱤᱧᱟ ᱚᱱᱟ ᱠᱚᱜᱮ ᱵᱟᱹᱧ ᱵᱟᱰᱟᱭ ᱠᱟᱱ ᱛᱟᱸᱦᱮᱱᱟᱛᱳ ᱤᱧ ᱫᱚ ᱪᱟᱹᱥᱤ ᱵᱟᱥᱤ ᱦᱚᱲ ᱠᱟᱹᱱᱟᱹᱧ ᱛᱳ ᱟᱫᱚ ᱪᱮᱫ ᱞᱮᱠᱟ ᱯᱚᱫᱫᱷᱚᱛᱤ ᱛᱮ ᱧᱟᱢᱚᱜᱼᱟ ᱵᱟᱝ ᱧᱟᱢᱚᱜᱼᱟ ᱚᱱᱟᱜᱮ ᱟᱢ ᱴᱷᱮᱱ ᱤᱧ ᱵᱟᱰᱟᱭ ᱡᱟᱝ ᱠᱟᱱᱟ ᱟᱫᱚ ᱟᱹᱰᱤ ᱱᱟᱯᱟᱭ ᱟᱹᱰᱤ ᱠᱩᱥᱤᱧ ᱟᱹᱭᱠᱟᱹᱣ ᱠᱮᱫᱟ ᱦᱮᱸ ᱟᱪᱪᱷᱟ ᱟᱪᱪᱷᱟ ᱴᱷᱤᱠ ᱴᱷᱤᱠ

ᱟᱪᱪᱷᱟ ᱟᱪᱪᱷᱟ ᱳᱠᱮ ᱠᱷᱩᱵ ᱱᱟᱯᱟᱭ ᱠᱷᱩᱵ ᱱᱟᱯᱟᱭ ᱤᱧ ᱦᱚᱸ ᱚᱱᱟᱜᱮ ᱠᱷᱩᱵ ᱤᱧ ᱪᱤᱱᱛᱟᱹ ᱠᱟᱱ ᱛᱟᱸᱦᱮᱱᱟ ᱪᱟᱥ ᱦᱚᱸ ᱯᱟᱲᱟᱜ ᱠᱟᱱᱟ ᱴᱟᱠᱟ ᱠᱚᱦᱚᱸ ᱠᱷᱩᱵ ᱤᱧ ᱦᱚᱨᱚ ᱵᱚᱨᱚ ᱟᱠᱟᱱᱟ ᱚᱠᱟᱨᱤᱧ ᱧᱟᱢᱟ ᱪᱮᱠᱟᱹᱧ ᱪᱟᱥᱟ ᱟᱱᱟᱜᱮ ᱠᱷᱩᱵᱤᱧ ᱪᱤᱱᱛᱟᱜ ᱠᱟᱱ ᱛᱟᱸᱦᱮᱱᱟ ᱚᱱᱟ ᱞᱟᱹᱜᱤᱛᱜᱮ ᱟᱢ ᱯᱷᱳᱱ ᱛᱷᱚᱲᱟᱜᱟᱱ ᱜᱚᱲᱚᱤᱧ ᱠᱷᱚᱡᱚᱜ ᱠᱟᱱᱟ ᱛᱷᱚᱲᱟᱜᱟᱱ ᱟᱨ ᱪᱮᱫ ᱞᱮᱠᱟ ᱯᱚᱫᱫᱷᱟᱛᱤ ᱛᱮ ᱢᱟᱱᱮ ᱞᱳᱱ ᱧᱟᱢᱚᱜᱼᱟ

ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱟᱹᱰᱤ ᱱᱟᱯᱟᱭ ᱟᱢ ᱴᱷᱮᱱ ᱟᱭᱢᱟ ᱜᱚᱲᱚ ᱥᱚᱯᱚᱦᱚᱫ ᱤᱧ ᱧᱟᱢ ᱠᱮᱫᱟ ᱟᱹᱰᱤ ᱱᱟᱯᱟᱭ ᱦᱚᱦᱟᱨ ᱦᱚᱦᱟᱨ ᱴᱷᱤᱠ ᱟᱪᱪᱷᱟ